ᱟᱵᱚᱣᱟᱜ ᱯᱚᱱᱚᱛ ᱨᱮ ᱞᱟᱠᱪᱟᱨ ᱨᱮᱭᱟᱜ ᱩᱯᱩᱨᱩᱢ ᱨᱮ ᱥᱟᱱᱛᱟᱲᱤ ᱯᱟᱹᱨᱥᱤ ᱟᱹᱰᱤ ᱜᱟᱱ ᱮᱱᱮᱢ ᱢᱮᱱᱟᱜᱼᱟ ᱚᱱᱟ ᱠᱚ ᱫᱚ ᱦᱩᱭᱩᱜ ᱠᱟᱱᱟ ᱡᱮᱞᱮᱠᱟ ᱟᱵᱚ ᱯᱚᱱᱚᱛ ᱨᱮ ᱥᱟᱱᱛᱟᱲᱤ ᱯᱟᱹᱨᱤᱥ ᱛᱮ ᱱᱤᱛᱚᱜ ᱜᱤᱫᱽᱨᱟᱹ ᱠᱚ ᱵᱚᱱ ᱚᱞ ᱯᱟᱲᱦᱟᱣ ᱚᱪᱚᱭᱮᱫ ᱠᱚᱣᱟ ᱟᱨ ᱟᱵᱚᱣᱟᱜ ᱞᱟᱠᱪᱟᱨ ᱠᱚ ᱵᱚᱱ ᱥᱮᱬᱟ ᱟᱠᱚ ᱠᱟᱱᱟ ᱩᱱᱠᱩ ᱜᱤᱫᱽᱨᱟᱹ ᱠᱚ ᱜᱮ ᱦᱟᱯᱮᱱ ᱫᱤᱱ ᱟᱵᱚᱣᱟᱜ ᱞᱟᱠᱪᱟᱨ ᱠᱚ ᱵᱟᱧᱪᱟᱣ ᱫᱚᱦᱚᱭᱟ ᱥᱮ ᱠᱚ ᱦᱟᱨᱟ ᱵᱩᱨᱩᱭ ᱛᱟᱵᱚᱱᱟ ᱚᱱᱟ ᱛᱮᱧ ᱞᱟᱹᱭ ᱜᱟᱱᱚᱜᱼᱟ ᱥᱟᱱᱛᱟᱲᱤ ᱯᱟᱹᱨᱥᱤ ᱟᱹᱰᱤ ᱜᱟᱱ ᱮᱱᱮᱢᱮ ᱫᱚᱦᱚ ᱟᱠᱟᱫᱟ